ᱦᱮᱸ ᱤᱧ ᱥᱮᱨᱣᱟ ᱤᱫᱤ ᱠᱟᱛᱮᱜ ᱟᱭᱢᱟ ᱠᱤᱪᱷᱩ ᱜᱮ ᱚᱞ ᱤᱫᱤᱭᱟ ᱟᱨ ᱚᱞ ᱤᱧ ᱠᱩᱥᱤᱭᱟᱜᱼᱟ ᱚᱱᱟ ᱫᱚ ᱞᱮᱯᱴᱚᱯ ᱨᱮᱜᱮ ᱪᱮᱫᱟᱜ ᱥᱮ ᱱᱟᱦᱟᱜ ᱫᱚ ᱡᱩᱜᱽ ᱵᱚᱫᱚᱞ ᱟᱠᱟᱱᱟ ᱱᱟᱣᱟ ᱱᱟᱣᱟ ᱴᱮᱠᱱᱳᱞᱚᱡᱤ ᱥᱮᱴᱮᱨ ᱟᱠᱟᱱᱟ ᱚᱱᱟ ᱴᱮᱠᱱᱳᱞᱚᱡᱤ ᱨᱮᱭᱟᱜ ᱡᱚᱛᱷᱟᱛ ᱵᱮᱣᱦᱟᱨ ᱞᱟᱹᱠᱛᱤ ᱢᱮᱱᱟᱜᱼᱟ ᱢᱮᱱᱛᱤᱧ ᱢᱚᱱᱮᱭᱟ ᱚᱱᱟᱛᱮ ᱤᱧ ᱫᱚ ᱞᱮᱯᱴᱚᱯ ᱜᱮ ᱵᱟᱪᱷᱟᱣ ᱟᱠᱟᱫᱟ ᱟᱨ ᱪᱟᱞᱟᱣᱮᱱ ᱥᱮᱨᱢᱟ ᱠᱚᱨᱮᱜ ᱚᱞ ᱨᱮᱭᱟᱜ ᱵᱚᱫᱚᱞ ᱫᱚ ᱧᱮᱞ ᱧᱟᱢ ᱠᱟᱱᱟ ᱡᱩᱜᱽ ᱵᱚᱫᱚᱞ ᱥᱟᱶ ᱥᱟᱶᱛᱮ ᱚᱞ ᱵᱤᱞ ᱨᱮᱭᱟᱜ ᱵᱚᱫᱚᱞ ᱦᱚᱸ ᱧᱮᱞ ᱧᱟᱢᱚᱜ ᱠᱟᱱᱟ